ᱟᱞᱮ ᱱᱚᱣᱟ ᱠᱚᱨᱮ ᱫᱚ ᱟᱭᱢᱟ ᱜᱚᱴᱟᱝ ᱜᱟᱰᱟ ᱜᱮ ᱢᱮᱱᱟᱜᱼᱟ ᱞᱟᱹᱭ ᱞᱮᱠᱷᱟᱡ ᱫᱚ ᱟᱹᱭᱦᱟᱹ ᱜᱟᱰᱟ ᱵᱩᱞ ᱵᱩᱞᱤ ᱜᱟᱰᱟ ᱥᱮ ᱵᱟᱵᱚᱱ ᱜᱳᱞᱟ ᱜᱟᱰᱟ ᱥᱮ ᱠᱟᱫᱟᱢ ᱜᱷᱩᱴᱩ ᱜᱟᱰᱟ ᱟᱭᱢᱟ ᱜᱚᱴᱟᱝ ᱜᱟᱰᱟ ᱜᱮ ᱢᱮᱱᱟᱜᱼᱟ ᱛᱚ ᱡᱚᱛᱚᱠᱷᱚᱱ ᱢᱚᱡᱽ ᱜᱟᱰᱟ ᱨᱮᱭᱟᱜ ᱫᱟᱜ ᱫᱚ ᱦᱩᱭᱩᱜᱚᱜ ᱠᱟᱱᱟ ᱠᱟᱫᱟᱢ ᱜᱷᱩᱴᱩ ᱜᱟᱰᱟ ᱞᱟᱹᱭ ᱞᱮᱠᱷᱟᱡ ᱫᱚ ᱱᱚᱣᱟᱜᱮ ᱡᱮ ᱚᱸᱰᱮ ᱫᱚ ᱟᱭᱢᱟ ᱦᱚᱲ ᱰᱩᱵᱟᱹ ᱨᱮᱠᱚ ᱪᱟᱥ ᱵᱟᱥᱚᱜᱼᱟ ᱢᱮᱹᱥᱤᱱ ᱠᱚᱛᱮ ᱫᱟᱜ ᱠᱚ ᱨᱟᱠᱟᱵᱟ ᱟᱨᱠᱚ ᱪᱟᱥᱼᱵᱟᱥᱼᱟ ᱚᱱᱟ ᱤᱭᱟᱹᱛᱮ ᱚᱸᱰᱮᱱᱟᱜ ᱫᱟᱜ ᱠᱚᱫᱚ ᱢᱚᱡᱽ ᱜᱮ ᱛᱟᱦᱮᱱᱟ ᱥᱮ ᱱᱤᱛᱚᱜ ᱯᱚᱨᱡᱚᱱᱛᱚ ᱢᱚᱡᱽ ᱜᱮ ᱢᱮᱱᱟᱜᱼᱟ ᱟᱨ ᱵᱟᱵᱚᱱ ᱜᱳᱞᱟ ᱨᱮᱭᱟᱜ ᱜᱟᱰᱟ ᱫᱚ ᱚᱸᱰᱮ ᱫᱚ ᱫᱤᱠᱩ ᱡᱟᱹᱛ ᱢᱮᱱᱟᱜ ᱠᱚᱣᱟ ᱪᱮᱫᱟᱜ ᱡᱮ ᱫᱤᱠᱩ ᱡᱟᱹᱛ ᱫᱚ ᱡᱟᱦᱟᱱᱟᱜ ᱱᱳᱝᱨᱟ ᱥᱮ ᱫᱩᱥᱤᱛᱚ ᱟᱵᱚᱨᱡᱚᱱᱟ ᱡᱤᱱᱤᱥ ᱚᱱᱟ ᱠᱚᱨᱮ ᱠᱚ ᱜᱤᱰᱤ ᱠᱟᱜᱼᱟ ᱚᱱᱟ ᱤᱭᱟᱹᱛᱮ ᱚᱸᱰᱮᱱᱟᱜ ᱫᱟᱜ ᱫᱚ ᱡᱚᱛᱚ ᱠᱷᱚᱡ ᱵᱷᱮᱜᱟᱨ ᱜᱮ ᱧᱮᱞᱚᱜᱼᱟ ᱥᱮ ᱚᱸᱰᱮᱱᱟᱜ ᱫᱟᱜ ᱡᱚᱴᱮᱫ ᱦᱚᱸ ᱵᱟᱝ ᱥᱟᱱᱟᱣᱟ ᱟᱨ ᱚᱸᱰᱮᱱᱟᱜ ᱫᱟᱜ ᱫᱚ ᱡᱚᱛᱚᱠᱷᱚᱡ ᱜᱮ ᱵᱟᱹᱲᱤᱡ ᱜᱮᱭᱟ ᱥᱮ ᱫᱩᱥᱤᱛᱚ ᱜᱮ ᱥᱚᱣᱟ ᱟᱨ ᱵᱩᱞᱵᱩᱞᱩ ᱨᱮᱭᱟᱜ ᱦᱚᱸ ᱞᱟᱹᱭ ᱞᱮᱠᱟᱡ ᱫᱚ ᱚᱸᱰᱮᱱᱟᱜ ᱦᱚᱸ ᱚᱸᱰᱮᱱᱟᱜ ᱜᱟᱰᱟ ᱨᱮᱭᱟᱜ ᱫᱟᱜ ᱦᱚᱸ ᱟᱹᱰᱤ ᱵᱟᱹᱲᱤᱡ ᱜᱮᱭᱟ ᱚᱸᱰᱮ ᱦᱚᱸ ᱫᱤᱠᱩ ᱡᱟᱹᱛ ᱢᱮᱱᱟᱜ ᱠᱚᱣᱟ ᱠᱟᱨᱚᱱ ᱚᱸᱰᱮ ᱦᱚᱸ ᱚᱱᱠᱟ ᱱᱳᱝᱨᱟ ᱡᱤᱱᱤᱥ ᱠᱚ ᱜᱤᱰᱤᱭ ᱛᱮ ᱚᱱᱟ ᱤᱭᱟᱹᱛᱮ ᱚᱸᱰᱮᱱᱟᱜ ᱫᱟᱜ ᱫᱚ ᱱᱳᱝᱨᱟ ᱜᱮ ᱛᱟᱦᱮᱱ ᱠᱟᱱᱟ